ᱟᱵᱚ ᱱᱚᱣᱟ ᱴᱚᱴᱷᱟᱨᱮ ᱥᱟᱱᱛᱟᱲᱤ ᱯᱟᱹᱨᱥᱤᱫᱚ ᱟᱹᱰᱤᱜᱮ ᱩᱛᱱᱟᱹᱣ ᱟᱠᱟᱱᱟ ᱡᱟᱦᱟᱸᱫᱚ ᱟᱹᱰᱤᱼᱟᱹᱰᱤ ᱡᱟᱭᱜᱟᱨᱮ ᱟᱵᱚ ᱱᱚᱣᱟ ᱥᱟᱱᱛᱟᱲᱤ ᱯᱟᱹᱨᱥᱤᱛᱮᱠᱚ ᱨᱚᱲ ᱨᱚᱲ ᱨᱚᱲᱮᱫᱼᱟ ᱠᱚ ᱟᱨ ᱜᱚᱴᱟᱜᱮ ᱟᱵᱚ ᱱᱚᱣᱟ ᱯᱟᱹᱨᱥᱤᱫᱚ ᱜᱚᱴᱟ ᱫᱤᱥᱚᱢᱨᱮᱱ ᱦᱚᱲᱠᱚᱠᱚ ᱵᱟᱲᱟᱭ ᱟᱠᱟᱫᱟ ᱟᱨ ᱱᱚᱣᱟ ᱦᱚᱸ ᱟᱵᱚ ᱱᱚᱣᱟ ᱥᱚᱝᱵᱤᱫᱷᱟᱱᱨᱮ ᱢᱮᱥᱟ ᱞᱟᱹᱜᱤᱫ ᱟᱵᱚᱨᱮᱱ ᱦᱚᱲ ᱦᱚᱯᱚᱱᱠᱚᱠᱚ ᱠᱩᱨᱩᱢᱩᱴᱩᱨᱮ ᱢᱮᱱᱟᱜ ᱠᱚᱣᱟ ᱯᱟᱹᱨᱥᱤᱦᱚᱸ ᱥᱚᱝᱵᱤᱫᱷᱟᱱᱨᱮ ᱥᱮ ᱯᱚᱭᱥᱟᱼᱴᱟᱠᱟᱨᱮ ᱚᱞᱚᱜᱢᱟ ᱟᱨ ᱟᱵᱚᱣᱟᱜ ᱯᱟᱹᱨᱥᱤ ᱠᱳᱰᱠᱚ ᱮᱢᱟᱣᱟᱵᱚᱱ ᱢᱟ ᱚᱱᱟ ᱞᱟᱹᱜᱤᱫ ᱟᱵᱚᱨᱮᱱ ᱥᱱᱛᱷᱟᱞᱤ ᱦᱚᱲ ᱦᱚᱯᱚᱱᱠᱚ ᱟᱹᱰᱤᱜᱮ ᱠᱩᱨᱩᱢᱩᱴᱩᱨᱮ ᱢᱮᱱᱟᱜ ᱠᱚᱣᱟ ᱟᱨ ᱟᱵᱚᱣᱟᱜ ᱱᱚᱣᱟ ᱥᱟᱱᱛᱟᱲᱤ ᱯᱟᱹᱨᱥᱤᱦᱚᱸ ᱟᱹᱰᱤᱼᱟᱹᱰᱤᱜᱮ ᱯᱟᱨᱪᱟᱣ ᱟᱠᱟᱱᱟ